ᱤᱧᱫᱚ ᱥᱮᱛᱟᱜ ᱨᱮ ᱵᱮᱨᱮᱫ ᱠᱟᱛᱮᱜ ᱨᱟᱪᱟᱧ ᱡᱚᱠᱟ ᱟᱨ ᱨᱟᱪᱟ ᱡᱚᱜ ᱵᱟᱲᱟ ᱠᱟᱛᱮᱫ ᱛᱟᱨᱯᱚᱨ ᱜᱩᱨᱤᱡ ᱤᱧ ᱜᱤᱰᱤᱭᱟ ᱜᱩᱨᱤᱡ ᱠᱚ ᱜᱤᱰᱤ ᱥᱟᱹᱛ ᱠᱟᱛᱮᱫ ᱛᱷᱟᱹᱨᱤ ᱵᱟᱹᱴᱤᱧ ᱜᱟᱥᱟᱣᱟ ᱛᱷᱟᱹᱨᱤ ᱵᱟᱹᱴᱤ ᱜᱟᱥᱟᱣ ᱥᱟᱹᱛ ᱠᱟᱛᱮ ᱫᱚ ᱫᱟᱜ ᱠᱩᱧ ᱟᱹᱜᱩᱭᱟ ᱟᱨ ᱪᱩᱞᱦᱟᱹᱠᱚ ᱪᱷᱚᱸᱪ ᱠᱟᱛᱮᱫ ᱪᱟᱭᱤᱧ ᱪᱚᱸᱫᱟᱭᱟ ᱪᱟ ᱤᱥᱤᱱ ᱵᱟᱲᱟ ᱠᱟᱛᱮᱫ ᱪᱟ ᱧᱩ ᱠᱟᱛᱮᱫ ᱫᱟᱠᱟ ᱪᱚᱸᱫᱟ ᱫᱟᱠᱟ ᱪᱚᱸᱫᱟ ᱦᱳᱭᱳᱜᱼᱟ ᱟᱨ ᱫᱟᱠᱟᱠᱚ ᱤᱥᱤᱱ ᱵᱟᱲᱟ ᱠᱟᱛᱮ ᱥᱟᱱᱟᱢᱟᱜ ᱠᱟᱹᱢᱤ ᱥᱟᱹᱛ ᱵᱟᱲᱟ ᱠᱟᱛᱮᱫ ᱤᱥᱠᱮ ᱵᱟᱛ ᱡᱚᱢ ᱦᱳᱭᱳᱜᱼᱟ ᱟᱨ ᱡᱚᱢ ᱠᱟᱛᱮᱫ ᱢᱟᱴ ᱥᱮᱫ ᱪᱟᱞᱟᱣ ᱪᱟᱞᱟᱣ ᱦᱳᱭᱳᱜᱼᱟ ᱢᱟᱴ ᱧᱮᱞ ᱡᱮ ᱢᱟᱴᱨᱮ ᱦᱳᱲᱳᱠᱚ ᱵᱮᱞᱮ ᱟᱠᱟᱱᱟ ᱥᱮ ᱵᱟᱝ ᱟᱨ ᱥᱮᱱᱠᱟᱛᱮᱫ ᱡᱟᱦᱟᱸᱠᱚ ᱵᱮᱞᱮ ᱟᱠᱟᱱᱟ ᱚᱱᱟᱠᱚᱫᱚ ᱜᱮᱫᱞᱟᱦᱟ ᱦᱳᱭᱳᱜᱼᱟ ᱟᱨ ᱪᱟᱥ ᱵᱟᱝ ᱛᱟᱦᱮᱱ ᱠᱷᱟᱱᱫᱚ ᱟᱵᱚᱫᱚ ᱪᱤᱠᱟᱵᱚᱱ ᱡᱚᱢᱟ ᱥᱮ ᱪᱤᱠᱟᱹᱵᱚᱱ ᱚᱲᱟᱜ ᱨᱮᱵᱩᱱ ᱡᱚᱢᱧᱩᱭᱟ ᱟᱨ ᱦᱳᱲᱳᱪᱟᱥ ᱵᱟᱝᱠᱷᱟᱱ ᱫᱟᱠᱟ ᱫᱚ ᱚᱠᱟᱠᱷᱚᱱ ᱵᱚ ᱧᱟᱢᱟ ᱟᱹᱞᱩ ᱵᱮᱸᱜᱟᱲᱠᱚ ᱵᱟᱢ ᱪᱟᱥᱞᱮᱠᱷᱟᱡ ᱩᱛᱩᱦᱚᱸ ᱥᱮ ᱪᱤᱠᱟᱵᱚᱱ ᱡᱚᱢᱟ ᱚᱱᱟ ᱠᱷᱟᱹᱛᱤᱨ ᱥᱩᱱᱩᱢ ᱞᱟᱹᱜᱤᱫ ᱫᱚ ᱛᱩᱲᱤ ᱪᱟᱥ ᱦᱳᱭᱳᱜᱼᱟ ᱟᱨ ᱟᱹᱞᱩᱠᱚ ᱫᱚ ᱩᱛᱩ ᱞᱟᱹᱜᱤᱫ ᱤᱱᱟᱹᱠᱚ ᱪᱟᱥᱵᱟᱝ ᱛᱟᱦᱮᱱ ᱠᱷᱟᱱᱫᱚ ᱟᱵᱚᱫᱚ ᱵᱟᱵᱩᱱ ᱡᱚᱢᱧᱩ ᱫᱟᱲᱨᱠᱮᱭᱟ